ᱟᱵᱚ ᱱᱮᱛᱟᱨ ᱫᱚ ᱟᱹᱛᱩ ᱫᱤᱥᱚᱢ ᱨᱮ ᱜᱚᱴᱟ ᱜᱮ ᱯᱷᱩᱴᱵᱚᱞ ᱮᱱᱮᱡ ᱠᱨᱤᱠᱮᱴ ᱮᱱᱮᱡ ᱥᱟᱣᱛᱮ ᱟᱹᱰᱤ ᱟᱭᱢᱟ ᱟᱭᱢᱟ ᱠᱷᱮᱞᱳᱰ ᱠᱚ ᱦᱩᱭᱩᱜ ᱠᱟᱱᱟ ᱱᱚᱣᱟ ᱠᱷᱮᱞᱳᱰ ᱦᱚᱛᱮᱡᱛᱮ ᱟᱵᱚ ᱩᱯᱠᱟᱹᱨ ᱦᱚᱸ ᱦᱩᱭᱩᱜ ᱠᱟᱱᱟ ᱪᱮᱫᱟᱜ ᱥᱮ ᱱᱚᱣᱟ ᱠᱷᱮᱞᱳᱰ ᱯᱨᱚᱛᱤᱡᱳᱜᱤᱛᱟ ᱨᱮ ᱟᱹᱰᱤ ᱟᱭᱢᱟ ᱟᱭᱢᱟ ᱦᱚᱲ ᱟᱹᱰᱤ ᱞᱮᱠᱟᱱ ᱡᱟᱭᱜᱟ ᱵᱟᱝ ᱟᱹᱛᱩ ᱵᱟᱝ ᱴᱚᱴᱷᱟ ᱠᱷᱚᱱ ᱠᱚ ᱦᱤᱡᱩᱜ ᱠᱟᱱᱟ ᱟᱨ ᱱᱚᱸᱰᱮ ᱢᱤᱫ ᱴᱚᱴᱷᱟᱨᱮ ᱦᱮᱡ ᱠᱟᱛᱮᱫ ᱡᱚᱛᱚ ᱠᱚ ᱡᱟᱣᱨᱟᱜ ᱠᱟᱱᱟ ᱟᱨ ᱡᱟᱣᱨᱟ ᱠᱟᱛᱮᱫ ᱟᱵᱚᱣᱟᱜ ᱩᱯᱠᱟᱹᱨ ᱫᱚ ᱱᱚᱜᱼᱚ ᱱᱚᱝᱠᱟᱛᱮ ᱦᱩᱭᱩᱜ ᱠᱟᱱᱟ ᱠᱤ ᱟᱵᱚ ᱚᱸᱰᱮ ᱟᱭᱢᱟ ᱞᱮᱠᱟᱱ ᱡᱤᱱᱤᱥ ᱵᱚᱱ ᱟᱹᱠᱷᱤᱨᱤᱧᱼᱠᱤᱨᱤᱧ ᱫᱟᱲᱮᱭᱟᱜᱼᱟ ᱟᱹᱰᱤ ᱞᱮᱠᱟᱱ ᱟᱭᱢᱟ ᱵᱚᱱ ᱟᱹᱠᱷᱨᱤᱧ ᱫᱟᱲᱮᱭᱟᱜᱼᱟ ᱚᱱᱟᱛᱮ ᱟᱵᱚ ᱴᱟᱠᱟ ᱠᱟᱹᱣᱰᱤ ᱵᱚᱱ ᱟᱨᱡᱟᱣᱛᱮ ᱟᱵᱚᱣᱟᱜ ᱥᱚᱝᱥᱟᱨ ᱵᱚᱱ ᱪᱟᱹᱞᱩ ᱫᱟᱲᱮᱭᱟᱜᱼᱟ ᱪᱮᱫᱟᱜ ᱥᱮ ᱱᱚᱣᱟ ᱠᱷᱮᱞᱳᱰ ᱦᱮᱯᱨᱟᱣ ᱠᱚᱨᱮ ᱟᱹᱰᱤ ᱟᱭᱢᱟ ᱟᱭᱢᱟ ᱡᱟᱭᱜᱟ ᱠᱷᱚᱱ ᱦᱚᱲ ᱦᱚᱯᱚᱱ ᱵᱚᱱ ᱦᱤᱡᱩᱜᱼᱛᱮ ᱱᱚᱣᱟ ᱠᱷᱮᱞᱳᱰ ᱨᱮ ᱵᱷᱟᱜ ᱵᱚᱱ ᱦᱟᱛᱟᱣ ᱛᱮᱵᱚᱱ ᱡᱟᱣᱨᱟᱜᱼᱟ ᱩᱱ ᱚᱠᱛᱚ ᱟᱹᱰᱤ ᱟᱭᱢᱟ ᱡᱟᱭᱜᱟ ᱠᱷᱚᱱ ᱦᱮᱡ ᱟᱠᱟᱱ ᱦᱚᱲ ᱠᱚ ᱡᱚᱢ ᱧᱩ ᱞᱟᱹᱜᱤᱫ ᱠᱚ ᱠᱤᱨᱤᱧᱟ ᱚᱱᱟᱛᱮ ᱟᱵᱚ ᱠᱤᱪᱷᱩ ᱴᱟᱠᱟ ᱠᱟᱹᱣᱰᱤ ᱵᱚᱱ ᱟᱨᱡᱟᱣᱛᱮ ᱟᱵᱚᱣᱟᱜ ᱞᱟᱡ ᱵᱚᱱ ᱟᱹᱥᱩᱞ ᱫᱟᱲᱮᱭᱟᱜᱼᱟ